ᱱᱚᱣᱟᱠᱤ ᱤᱛᱟᱹ ᱫᱚᱠᱟᱱ ᱠᱟᱱᱟ ᱟᱪᱪᱷᱟ ᱪᱮᱫ ᱪᱮᱫ ᱠᱚ ᱤᱛᱟᱹ ᱧᱟᱢ ᱠᱚᱜᱼᱟ ᱱᱚᱣᱟ ᱥᱤᱡᱤᱱ ᱥᱚᱵᱽᱡᱤ ᱨᱮᱭᱟᱜ ᱦᱮᱸ ᱵᱟᱝ ᱟᱪᱪᱷᱟ ᱚᱱᱟ ᱠᱚᱢᱟ ᱢᱮᱱᱟᱜ ᱜᱮ ᱯᱟᱴ ᱡᱚᱱᱰᱨᱟ ᱛᱷᱮᱠᱮ ᱤᱭᱟᱹ ᱠᱟᱛᱮᱫ ᱱᱤᱛᱚᱜ ᱡᱮᱢᱚᱱ ᱡᱷᱤᱝᱜᱟᱹ ᱠᱚᱨᱚᱞᱟ ᱟᱨ ᱱᱚᱣᱟ ᱦᱚᱛᱚᱫ ᱟᱨᱦᱚᱸ ᱟᱭᱢᱟ ᱜᱚᱴᱮᱱ ᱚᱱᱮ ᱛᱟᱦᱮᱨ ᱠᱚ ᱚᱱᱟ ᱠᱚ ᱤᱛᱟᱹ ᱪᱮᱫ ᱞᱮᱠᱟ ᱧᱟᱢ ᱠᱚᱜᱼᱟ ᱢᱚᱡᱽ ᱢᱚᱡᱽ ᱤᱛᱟᱹ ᱦᱮᱸ ᱚᱱᱟ ᱠᱚ ᱤᱛᱟᱹ ᱜᱮ ᱵᱚᱞᱮ ᱟᱹᱰᱤ ᱜᱮ ᱫᱚᱨᱠᱟᱨ ᱱᱤᱛᱚᱜ ᱦᱚᱸᱜᱼᱚᱭ ᱵᱳᱭᱥᱟᱠᱷ ᱱᱟᱥ ᱯᱟᱲᱟᱣ ᱠᱟᱱᱟ ᱛᱚ ᱟᱫᱚ ᱱᱚᱣᱟ ᱚᱠᱛᱮ ᱨᱮᱦᱟᱸᱜ ᱱᱤᱛᱚᱜ ᱵᱷᱟᱹᱜᱤ ᱢᱤᱫᱴᱮᱱ ᱜᱟᱱ ᱫᱟᱜ ᱧᱩᱨᱦᱟᱹ ᱞᱮᱱᱠᱷᱟᱱ ᱜᱮ ᱚᱱᱟ ᱠᱚ ᱤᱛᱟᱹ ᱡᱟᱹᱨᱩᱲᱚᱜᱼᱟ ᱚᱱᱮ ᱚᱱᱟ ᱛᱮᱜᱮ ᱫᱚᱠᱟᱱ ᱥᱮᱫ ᱫᱟᱬᱟ ᱵᱟᱲᱟᱭ ᱪᱟᱞᱟᱜ ᱤᱧ ᱢᱮᱱ ᱮᱫᱟ ᱟᱫᱚ ᱤᱛᱟᱹ ᱢᱮᱱᱟᱜ ᱜᱮᱭᱟ ᱛᱚ ᱧᱟᱢᱚᱜ ᱜᱮᱭᱟ ᱦᱮᱸᱵᱟᱝ ᱤᱛᱟᱹ ᱠᱚ ᱟᱹᱜᱩ ᱨᱮᱰᱤ ᱨᱮᱜᱮ ᱢᱮᱟᱜᱼᱟ ᱫᱚᱠᱟᱱ ᱨᱮ ᱟᱨ ᱦᱩᱲᱩ ᱤᱛᱟᱹ ᱠᱚᱫᱚ ᱫᱮᱨᱤ ᱧᱚᱜ ᱜᱮᱭᱟ ᱡᱟᱹᱱᱤᱡ ᱦᱮᱸᱵᱟᱝ ᱦᱮᱞᱳ ᱦᱩᱲᱩ ᱤᱛᱟᱹ ᱠᱚᱫᱚ ᱡᱟᱹᱱᱤᱡ ᱫᱮᱨᱤᱧᱚᱜ ᱜᱮ ᱱᱤᱛ ᱫᱚ ᱥᱚᱵᱽᱡᱤ ᱨᱮᱱᱟᱜ ᱤᱛᱟᱹᱜᱮ ᱰᱟᱨᱩᱲᱟ ᱛᱚ ᱠᱟᱞᱞᱟ ᱡᱷᱤᱝᱜᱟᱹ ᱦᱚᱛᱚᱜ ᱛᱟᱦᱮᱨ ᱟᱭᱢᱟ ᱜᱚᱴᱮᱡ ᱥᱚᱵᱽᱡᱤ ᱪᱟᱥᱼᱟ ᱛᱚ ᱚᱱᱟ ᱠᱚᱛᱮ ᱟᱨᱦᱚᱸ ᱰᱷᱮᱨ ᱫᱟᱢ ᱱᱤᱛᱚᱜ ᱤᱛᱟᱹ ᱱᱤᱴ ᱨᱮ ᱛᱟᱦᱮᱱ ᱠᱷᱟᱱ ᱥᱮᱨᱢᱟ ᱠᱷᱚᱱ ᱮ ᱫᱟᱜ ᱫᱟᱜ ᱜᱚᱫ ᱞᱮᱠᱷᱟᱱ ᱚᱱᱟᱠᱚ ᱥᱚᱵᱽᱡᱤ ᱤᱛᱟᱹ ᱨᱚᱦᱚᱭ ᱦᱩᱭᱩᱜᱼᱟ ᱫᱟᱢ ᱠᱚᱫᱚ ᱪᱮᱫ ᱞᱮᱠᱟ ᱛᱟᱦᱚᱞᱮ ᱠᱟᱞᱞᱟ ᱯᱚᱧᱪᱟᱥ ᱜᱨᱟᱢ ᱨᱮᱱᱟᱜ ᱫᱟᱢ ᱞᱟᱦᱟ ᱥᱮᱨᱢᱟ ᱛᱟᱦᱮᱸ ᱠᱟᱱᱟ ᱯᱟᱥᱥᱳ ᱴᱟᱠᱟ ᱱᱮᱥ ᱫᱚ ᱡᱮᱢᱚᱱ ᱪᱮᱫ ᱞᱮᱠᱟ ᱦᱮᱱᱟᱜ ᱚᱱᱠᱟᱜᱮ ᱢᱮᱱᱟᱜᱼᱟ ᱡᱟᱹᱱᱤᱡ ᱟᱪᱪᱷᱟ ᱯᱨᱚᱛᱤᱵᱟᱨ ᱨᱚᱦᱚᱭᱟᱞᱮ ᱛᱚ ᱚᱱᱟᱛᱮ ᱫᱟᱢ ᱠᱚ ᱢᱟᱠᱚ ᱵᱟᱰᱟᱭ ᱜᱮ ᱟᱫᱚ ᱵᱟᱹᱲᱛᱤᱭ ᱠᱟᱱᱟ ᱥᱮ ᱪᱮᱫ ᱚᱱᱟᱜᱤᱧ ᱠᱩᱞᱤ ᱠᱟᱱᱟ ᱠᱟᱞᱞᱟ ᱦᱚᱸ ᱚᱱᱮ ᱚᱱᱠᱟᱜᱮ ᱯᱚᱧᱪᱟᱥ ᱜᱨᱟᱢ ᱨᱮᱭᱟᱜ ᱫᱟᱢ